ᱚᱠᱚᱭᱮᱢ ᱞᱟᱹᱭᱮᱫᱟ

ᱚᱠᱚᱭᱮᱢ ᱞᱟᱹᱭᱮᱫᱟ ᱦᱮᱸ ᱚᱸᱻ ᱚᱥᱩᱵᱤᱫᱟ ᱦᱮᱱᱟᱭᱟ

ᱚᱸᱻ ᱛᱟᱦᱚᱞᱮ ᱫᱚ ᱩᱱᱩᱞ ᱨᱮ ᱤᱭᱟᱹ ᱤᱧ ᱫᱚ ᱵᱟᱭᱨᱮ ᱦᱮᱱᱟᱹᱧᱟ ᱦᱟᱜ ᱤᱧ ᱰᱟᱠᱛᱟᱨ ᱤᱧ ᱢᱮᱱᱮᱫᱟ ᱵᱟᱭᱨᱮ ᱨᱮ ᱦᱮᱱᱟᱹᱧᱟᱹ ᱤᱭᱟᱹ ᱮᱴᱟᱜ ᱟᱛᱳ ᱥᱮᱱᱤᱧ ᱥᱮᱱ ᱟᱠᱟᱱᱟ ᱚᱱᱛᱮᱧ ᱪᱤᱠᱤᱥᱟ ᱵᱟᱲᱟᱭᱮᱫ ᱠᱚᱣᱟ ᱤᱭᱟᱹ ᱛᱚᱵᱮ ᱦᱟᱜ ᱜᱟᱹᱭ ᱫᱚᱦᱟᱜ ᱩᱱᱤ ᱫᱚ ᱩᱢᱩᱞ ᱨᱮ ᱫᱚᱦᱚ ᱦᱟᱛᱟᱲ ᱠᱟᱭ ᱯᱮ ᱟᱨ ᱫᱟᱜ ᱠᱚ ᱦᱟᱜ ᱫᱟᱜ ᱢᱟᱹᱰᱤ ᱠᱚ ᱮᱢ ᱦᱟᱛᱟᱲᱟᱭ ᱯᱮ ᱦᱟᱜ

ᱦᱮᱸ ᱦᱮᱸ ᱦᱟᱜ ᱟᱫᱚ ᱦᱟᱜ ᱤᱧ ᱥᱮᱱᱚᱜ ᱦᱟᱜ ᱥᱮᱱᱚᱜ ᱤᱧ ᱦᱟᱜ ᱤᱧ ᱫᱚ ᱵᱟᱭᱨᱮ ᱦᱮᱱᱟᱹᱧᱟᱥᱮ ᱥᱮᱱᱚᱜ ᱤᱧ ᱦᱟᱜ ᱤᱭᱟᱹ ᱚᱥᱩᱵᱤᱫᱟ ᱫᱚ ᱰᱷᱮᱨ ᱜᱮ ᱦᱮᱱᱟᱭ ᱠᱷᱟᱡ ᱫᱚᱦᱟᱜ ᱤᱧ ᱥᱮᱱᱚᱜ ᱜᱮᱭᱟᱹᱧ

ᱦᱮᱸ ᱦᱮᱸ ᱛᱚ ᱦᱟᱜ ᱤᱧ ᱪᱟᱞᱟᱜ ᱟ ᱦᱟᱜ ᱟᱨ ᱦᱟᱜ ᱮ ᱨᱟᱱ ᱠᱚ ᱮᱢ ᱵᱟᱲᱟᱭ ᱦᱩᱭᱩᱜᱼᱟ ᱦᱟᱜ ᱦᱮᱸ ᱛᱚ ᱚᱥᱩᱵᱤᱫᱟ ᱦᱮᱱᱟᱜ ᱠᱷᱟᱡ ᱫᱚᱦᱟᱜ ᱤᱧ ᱦᱮᱸ ᱥᱮᱱᱚᱜ ᱤᱧ ᱦᱟᱜ ᱟᱫᱚ ᱱᱚᱛᱮ ᱨᱮ ᱦᱮᱱᱟᱹᱧᱟ ᱟᱦᱟᱜ ᱟᱫᱚ ᱤᱱᱟᱹᱜ ᱜᱟᱱ ᱫᱚᱦᱟᱜ ᱫᱮᱨᱤ ᱫᱚ ᱫᱮᱨᱤᱜ ᱜᱮᱭᱟ ᱦᱟᱜ ᱪᱟᱞᱟᱜ ᱤᱧ ᱟᱫᱚ ᱚᱥᱩᱵᱤᱫᱟ ᱦᱮᱱᱟᱭ ᱠᱦᱟᱡ ᱫᱚ ᱮᱢ ᱦᱟᱛᱟᱲ ᱟᱭᱯᱮ ᱩᱢᱩᱞ ᱨᱤᱜᱤ ᱡᱚᱛᱚᱱ ᱦᱟᱛᱟᱲ ᱦᱟᱛᱟᱲ